ᱥᱟᱱᱛᱟᱲᱤ ᱯᱟᱹᱨᱥᱤ ᱞᱮᱠᱟᱛᱮᱫᱚ ᱱᱚᱝᱠᱟᱱ ᱡᱤᱱᱤᱥ ᱠᱟᱱᱟ ᱡᱮᱢᱚᱱ ᱢᱤᱫᱴᱟᱝ ᱤᱭᱟᱹ ᱪᱮᱬᱮ ᱟᱵ ᱞᱮᱱᱠᱷᱟᱱ ᱩᱱᱤ ᱫᱚᱭ ᱢᱮᱱᱟ ᱟᱵ ᱠᱟᱱᱟᱭ ᱢᱤᱫᱴᱟᱝ ᱢᱮᱨᱚᱢᱮ ᱫᱩᱲᱩᱵ ᱟᱠᱟᱱ ᱠᱷᱟᱱ ᱫᱚ ᱵᱩᱨᱩᱢ ᱠᱟᱱᱟᱭ ᱡᱮᱢᱚᱱ ᱢᱤᱫᱴᱮᱱ ᱰᱟᱝᱨᱟᱭ ᱤᱭᱟᱹ ᱠᱟᱱ ᱠᱷᱟᱡ ᱫᱚ ᱩᱱᱤ ᱫᱚᱭ ᱛᱟᱲᱟᱢ ᱮᱫᱟ ᱡᱮᱢᱚᱱ ᱚᱱᱠᱟ ᱫᱚ ᱵᱟᱝ ᱡᱮᱢᱚᱱ ᱫᱤᱠᱩ ᱫᱚᱠᱚ ᱢᱮᱱᱟ ᱡᱮᱢᱚᱱ ᱢᱤᱫᱴᱟᱝ ᱢᱮᱨᱚᱢ ᱵᱩᱨᱩᱢ ᱠᱟᱱ ᱠᱷᱟᱡ ᱩᱱᱤ ᱫᱚᱭ ᱢᱮᱱᱟ ᱫᱩᱲᱩᱵ ᱠᱟᱱᱟᱭ ᱟᱨ ᱢᱤᱫᱴᱟᱝ ᱪᱮᱬᱮᱭ ᱟᱵ ᱠᱟᱱ ᱠᱷᱟᱡ ᱦᱚᱸ ᱩᱱᱤ ᱦᱚᱸᱭ ᱵᱳᱥᱮ ᱟᱪᱷᱮ ᱱᱚᱜᱼᱚ ᱱᱚᱝᱠᱟᱱ ᱯᱟᱹᱨᱥᱤ ᱤᱭᱟᱹ ᱢᱮᱱᱟᱜᱼᱟ ᱡᱮᱢᱚᱱ ᱥᱟᱱᱛᱟᱲ ᱯᱟᱹᱨᱥᱤ ᱨᱮᱫᱚ ᱱᱚᱝᱠᱟᱭ ᱢᱮᱱ ᱚᱪᱚᱭᱮᱫᱟ ᱡᱮᱢᱚᱱ ᱢᱤᱫᱴᱟᱝ ᱢᱮᱨᱚᱢᱮ ᱵᱩᱨᱩᱢ ᱠᱟᱱᱟ ᱩᱱᱤ ᱫᱚᱭ ᱵᱩᱨᱩᱢ ᱠᱟᱱ ᱜᱮᱭᱟ ᱢᱤᱫᱴᱟᱝ ᱪᱮᱬᱮᱭ ᱟᱯ ᱠᱟᱱ ᱠᱷᱟᱡ ᱫᱚ ᱩᱱᱤ ᱫᱚᱭ ᱟᱯ ᱟᱠᱟᱱ ᱜᱮᱭᱟ ᱱᱚᱝᱠᱟᱱ ᱮᱢᱚᱱᱤ ᱤᱭᱟᱹ ᱢᱮᱱᱟᱜᱼᱟ ᱥᱟᱱᱛᱟᱲᱤ ᱯᱟᱹᱨᱥᱤ ᱨᱮᱫᱚ ᱡᱮᱢᱚᱱ ᱫᱤᱠᱩᱣᱟᱜ ᱨᱮᱫᱚ ᱱᱚᱝᱠᱟ ᱫᱚ ᱵᱟᱹᱱᱩᱜᱼᱟ ᱡᱮᱢᱚᱱ ᱫᱤᱠᱩᱣᱟᱜ ᱨᱮᱫᱚ ᱱᱚᱝᱠᱟ ᱢᱮᱱᱟᱜᱼᱟ ᱡᱮᱢᱚᱱ ᱢᱤᱫᱴᱟᱝ ᱪᱮᱬᱮ ᱟᱯ ᱠᱟᱱ ᱠᱷᱟᱡ ᱩᱱᱤ ᱫᱚ ᱵᱚᱥᱮ ᱟᱪᱷᱮ ᱚᱱᱠᱟᱱ ᱤᱭᱟᱹ ᱢᱮᱱᱟᱜᱼᱟ